ᱛᱮᱦᱤᱧ ᱜᱟᱯᱟ ᱨᱮᱭᱟᱜ ᱡᱩᱜᱨᱮ ᱟᱵᱚ ᱡᱚᱛᱚ ᱦᱚᱲᱜᱮ ᱵᱤᱡᱞᱤ ᱪᱮᱛᱟᱱ ᱨᱮᱜᱮ ᱵᱷᱚᱨᱥᱟ ᱠᱟᱛᱮᱜ ᱵᱚᱱ ᱛᱟᱸᱦᱮᱱᱟ ᱤᱧᱟᱹᱜ ᱚᱲᱟᱜ ᱫᱚ ᱵᱟᱡᱟᱨ ᱟᱲᱮ ᱱᱟᱠᱷᱟᱛᱮ ᱟᱞᱮ ᱫᱚ ᱚᱱᱟ ᱥᱚᱢᱚᱥᱥᱟ ᱨᱮᱫᱚ ᱵᱟᱞᱮ ᱧᱩᱨᱦᱟᱹ ᱠᱟᱱᱟ ᱡᱮ ᱵᱤᱡᱽᱞᱤ ᱵᱟᱝ ᱛᱟᱸᱦᱮᱱᱢᱟ ᱨᱮᱭᱟᱜ ᱛᱚᱵᱮ ᱚᱠᱟ ᱚᱠᱟ ᱫᱤᱱ ᱥᱮ ᱦᱚᱭ ᱫᱟᱜ ᱫᱤᱱ ᱮᱜ ᱮᱴᱟᱜ ᱫᱤᱱ ᱠᱚᱨᱮᱦᱚᱸ ᱵᱤᱡᱽᱞᱤ ᱛᱚᱯᱟᱜ ᱞᱮᱱᱠᱷᱟᱱ ᱟᱭᱢᱟ ᱨᱚᱠᱚᱢ ᱜᱮ ᱥᱚᱢᱚᱥᱥᱟ ᱥᱟᱢᱟᱝᱨᱮ ᱧᱩᱨᱦᱩᱜ ᱦᱩᱭᱩᱜᱼᱟ ᱮᱜ ᱟᱹᱵᱩ ᱱᱮᱛᱟᱨ ᱯᱷᱳᱱ ᱠᱷᱚᱱ ᱮᱦᱚᱵ ᱠᱟᱛᱮᱜ ᱚᱲᱟᱜ ᱨᱮᱭᱟᱜ ᱯᱷᱮᱱ ᱠᱚ ᱴᱷᱤᱠ ᱠᱚᱥᱮ ᱫᱟᱜ ᱠᱟᱨᱮᱱᱴ ᱵᱤᱡᱞᱤ ᱛᱮᱜᱮ ᱵᱚᱱ ᱠᱟᱹᱢᱤᱭᱫᱟ ᱛᱳ ᱵᱤᱡᱽᱞᱤ ᱛᱚᱯᱟᱜ ᱞᱮᱱᱠᱷᱟᱡ ᱚᱲᱟᱜ ᱨᱮᱭᱟᱜ ᱡᱚᱛᱚ ᱠᱟᱹᱢᱤ ᱨᱮᱜᱮ ᱫᱟᱜ ᱡᱟᱹᱨᱩᱲ ᱠᱟᱱᱟ ᱫᱟᱜ ᱵᱟᱝ ᱧᱟᱢᱚᱜᱚᱜᱼᱟ ᱚᱱᱟ ᱞᱟᱹᱜᱤᱫ ᱢᱤᱫᱴᱟᱱ ᱥᱚᱢᱚᱥᱥᱟ ᱦᱩᱭᱩᱜᱼᱟ ᱱᱮᱛᱟᱨ ᱞᱚᱞᱚ ᱫᱤᱱ ᱞᱚᱞᱚᱨᱮ ᱯᱷᱮᱱ ᱵᱟᱝ ᱪᱟᱹᱞᱩ ᱞᱮᱱᱠᱷᱟᱱ ᱚᱱᱟᱦᱚᱸ ᱟᱹᱰᱤ ᱡᱟᱹᱥᱛᱤ ᱥᱚᱢᱚᱥᱥᱟ ᱦᱩᱭᱩᱜ ᱜᱮᱭᱟ ᱚᱱᱠᱟᱜᱮ ᱟᱹᱛᱩ ᱠᱚᱨᱮ ᱦᱚᱸ ᱵᱚᱞᱮ ᱵᱤᱡᱽᱞᱤ ᱚᱱᱠᱟ ᱛᱚᱯᱟᱜ ᱞᱮᱱᱠᱷᱟᱱ ᱦᱚᱭ ᱫᱟᱜ ᱮᱢᱟᱱᱨᱮ ᱵᱟᱨᱯᱮ ᱫᱤᱱ ᱫᱷᱚᱨᱮ ᱦᱚᱲ ᱟᱭᱢᱟ ᱨᱚᱠᱚᱢ ᱥᱚᱢᱚᱥᱥᱟ ᱨᱮᱠᱚ ᱧᱩᱨᱦᱩᱜᱼᱟ ᱟᱨ ᱱᱮᱛᱟᱨ ᱟᱞᱮ ᱵᱟᱡᱟᱨ ᱱᱟᱠᱷᱟᱨᱮ ᱛᱟᱸᱦᱮ ᱠᱷᱟᱹᱛᱤᱨ ᱵᱤᱡᱽᱞᱤ ᱛᱚᱯᱟᱜᱚᱜ ᱨᱮᱦᱚᱸ ᱥᱚᱝᱜᱮ ᱥᱚᱝᱜᱮ ᱯᱷᱳᱱ ᱠᱟᱛᱮᱜ ᱞᱮ ᱚᱱᱟ ᱥᱚᱢᱚᱥᱥᱟ ᱞᱮ ᱵᱟᱲᱟᱭ ᱦᱚᱪᱚ ᱠᱚᱣᱟ ᱛᱚᱵᱮ ᱵᱤᱡᱽᱞᱤ ᱛᱚᱯᱟᱜ ᱞᱮᱱᱠᱷᱟᱡ ᱡᱚᱛᱚ ᱞᱮᱠᱟᱱ ᱦᱚᱲᱟᱜ ᱜᱮ ᱥᱚᱢᱚᱥᱥᱟ ᱫᱚ ᱦᱩᱭᱩᱜ ᱜᱮᱭᱟ